ᱤᱧ ᱫᱟᱬᱟᱭ ᱞᱮᱠᱟᱱ ᱵᱩᱨᱩ ᱫᱤᱥᱟᱹᱢ ᱫᱚ ᱟᱹᱰᱤ ᱟᱸᱴᱤᱧ ᱠᱩᱥᱤᱭᱟᱜᱼᱟ ᱚᱱᱟ ᱥᱟᱶᱛᱮ ᱫᱟᱜ ᱫᱤᱥᱚᱢ ᱦᱚᱸ ᱟᱹᱰᱤ ᱟᱸᱴᱤᱧ ᱠᱩᱥᱤᱭᱟᱜᱼᱟ ᱵᱩᱨᱩ ᱫᱤᱥᱚᱢ ᱫᱮ ᱟᱭᱢᱟ ᱨᱚᱠᱚᱢ ᱵᱤᱨ ᱫᱟᱨᱮ ᱱᱟᱲᱤ ᱵᱩᱨᱩ ᱠᱚ ᱧᱮᱞ ᱧᱟᱢᱚᱜᱼᱟ ᱟᱨ ᱫᱟᱜ ᱫᱤᱥᱚᱢ ᱫᱚ ᱮᱸᱜ ᱡᱮ ᱥᱟᱢᱩᱫᱨᱤᱠ ᱨᱮᱭᱟᱜ ᱡᱟᱦᱟᱸ ᱫᱚ ᱟᱹᱰᱤ ᱱᱟᱯᱟᱭ ᱥᱚᱢᱩᱫᱨᱩ ᱨᱮ ᱡᱟᱦᱟᱸᱴᱟᱜ ᱰᱷᱮᱣ ᱧᱮᱞ ᱞᱟᱹᱜᱤᱫ ᱛᱮ ᱟᱹᱰᱤ ᱧᱮᱞ ᱠᱟᱛᱮ ᱢᱚᱱ ᱨᱮ ᱠᱷᱩᱥᱤ ᱵᱩᱡᱷᱟᱹᱜᱼᱟ ᱚᱱᱟ ᱞᱟᱹᱜᱤᱫ ᱤᱧ ᱠᱩᱥᱤᱭᱟᱜᱼᱟ ᱟᱨ ᱫᱟᱬᱟᱱ ᱞᱮᱠᱟᱛᱮ ᱯᱮᱲᱟ ᱚᱲᱟᱜ ᱟᱨ ᱫᱷᱚᱨᱚᱢ ᱴᱷᱟᱶ ᱤᱧ ᱪᱟᱞᱟᱜ ᱜᱮᱭᱟ ᱵᱤᱵᱷᱤᱱᱱᱚ ᱫᱚᱨᱠᱟᱨ ᱯᱟᱲᱟᱣ ᱞᱟᱹᱜᱤᱫ ᱛᱮ ᱱᱮᱣᱛᱟ ᱠᱚ ᱥᱩᱢᱟᱹᱭ ᱪᱟᱞᱟᱜ ᱦᱩᱭᱩᱜ ᱜᱮᱭᱟ